ᱦᱟᱹᱠᱩ ᱥᱟᱵ ᱞᱟᱦᱟ ᱨᱮ ᱤᱧ ᱵᱷᱟᱜᱮ ᱞᱮᱠᱟ ᱜᱮ ᱠᱟᱭᱨᱩᱥ ᱤᱧ ᱵᱮᱵᱚᱦᱟᱨ ᱛᱤᱧᱟᱹ ᱟᱨ ᱦᱟᱹᱠᱩ ᱥᱟᱵ ᱡᱚᱠᱷᱚᱡ ᱤᱧ ᱟᱹᱰᱤᱧ ᱥᱟᱯᱲᱟᱜᱼᱟ ᱟᱨ ᱥᱟᱢᱩᱥ ᱥᱮ ᱱᱟᱭ ᱨᱮ ᱤᱧ ᱰᱷᱮᱨ ᱜᱷᱟᱹᱲᱤᱜ ᱜᱮᱧ ᱛᱟᱦᱮᱱᱟ